ᱡᱷᱟᱲᱜᱨᱟᱢ ᱯᱚᱱᱚᱛ ᱨᱮᱭᱟᱜ ᱢᱩᱲᱩᱫ ᱟᱨᱡᱟᱣ ᱫᱩᱨᱤᱵᱽ ᱠᱚᱫᱚ ᱦᱩᱭᱩᱜ ᱠᱟᱱᱟ ᱡᱮᱢᱚᱱ ᱦᱩᱲᱩ ᱪᱟᱣᱞᱮ ᱱᱚᱛᱮ ᱥᱟᱠ ᱥᱚᱵᱽᱡᱤ ᱫᱚ ᱢᱮᱱᱟᱜ ᱜᱮᱭᱟ ᱛᱟᱨᱯᱚᱛᱮ ᱥᱚᱨᱥᱮ ᱚᱱᱟ ᱠᱚᱜᱮ ᱦᱩᱭᱩᱜ ᱜᱮᱭᱟ ᱵᱮᱥᱤᱨ ᱵᱷᱟᱜᱽ ᱚᱱᱟᱛᱮ ᱚᱱᱠᱟ ᱵᱟᱭ ᱫᱟᱜᱟ ᱚᱱᱟᱛᱮ ᱵᱷᱟᱹᱜᱮ ᱴᱷᱤᱠ ᱦᱩᱲᱩ ᱠᱚᱦᱚᱸ ᱵᱟᱝ ᱦᱩᱭᱩᱜ ᱜᱮᱭᱟ ᱟᱹᱰᱤ ᱠᱚᱢ ᱠᱚᱢ ᱪᱮᱫᱟᱜ ᱥᱮ ᱡᱩᱫᱤ ᱵᱟᱭ ᱫᱟᱜᱟ ᱛᱟᱦᱚᱞᱮ ᱪᱤᱠᱟᱹᱛᱮ ᱦᱩᱭᱩᱜᱼᱟ ᱫᱟᱨᱮ ᱱᱟᱹᱲᱤ ᱠᱚᱦᱚᱸ ᱠᱚ ᱢᱟᱜ ᱪᱟᱵᱟᱭᱫᱟ ᱟᱵᱚ ᱪᱤᱠᱟᱹᱛᱮ ᱫᱟᱜ ᱟᱭ ᱚᱱᱟᱛᱮ ᱫᱟᱜ ᱵᱟᱝ ᱦᱩᱭᱩᱜ ᱛᱮ ᱚᱱᱠᱟ ᱪᱟᱥ ᱟᱵᱟᱫ ᱠᱚ ᱵᱟᱝ ᱦᱩᱭᱩᱜ ᱜᱮᱭᱟ ᱟᱨ ᱫᱟᱢ ᱠᱚᱦᱚᱸ ᱚᱱᱠᱟ ᱵᱟᱝ ᱨᱟᱠᱟᱵ ᱜᱮᱭᱟ ᱫᱟᱢ ᱵᱚᱞᱛᱮ ᱱᱚᱛᱮ ᱫᱚ ᱦᱚᱲᱟᱜ ᱜᱮ ᱠᱟᱹᱡ ᱵᱷᱟᱹᱜᱮ ᱯᱚᱨᱤᱢᱟᱱ ᱜᱮ ᱫᱟᱢ ᱨᱟᱠᱟᱵᱟ ᱚᱱᱠᱟᱜᱮ ᱵᱟᱝᱠᱷᱟᱱ ᱫᱚ ᱟᱨ ᱠᱚᱫᱚ ᱚᱱᱠᱟ ᱫᱚ ᱵᱟᱝ